ᱜᱮᱞᱯᱮ ᱡᱩᱱ ᱜᱮᱞᱤᱨᱟᱹᱞ ᱥᱟᱭ ᱢᱚᱬᱮ ᱜᱮᱞ ᱢᱚᱬᱮ ᱜᱮᱞ ᱢᱚᱬᱮ ᱜᱮᱞ ᱟᱨᱮᱥᱟᱭ ᱯᱩᱱᱜᱮᱞ ᱮᱭᱟᱭ ᱜᱮᱞᱵᱟᱨ ᱜᱮᱞᱟᱨᱮ ᱥᱟᱭ ᱟᱨᱮ ᱜᱮᱞᱯᱮ ᱜᱮᱞ ᱡᱩᱞᱟᱭ ᱜᱮᱞ ᱵᱟᱨᱥᱟᱭ ᱵᱟᱨᱜᱮᱞ ᱯᱮ ᱵᱟᱨᱜᱮᱞ ᱵᱟᱨ ᱰᱤᱥᱮᱢᱵᱚᱨ ᱜᱮᱞᱵᱟᱨ ᱥᱟᱭ ᱵᱟᱨ ᱜᱮᱞ ᱯᱮ